ᱛᱚ ᱜᱟᱛᱮ ᱠᱚ ᱤᱧ ᱢᱤᱫᱴᱮᱡ ᱠᱟᱛᱷᱟᱧ ᱞᱟᱹᱭ ᱚᱪᱚᱭᱮᱜᱼᱟ ᱡᱮ ᱦᱚᱜᱼᱚᱸᱭ ᱡᱮ ᱠᱳᱭᱮᱥᱪᱮᱱ ᱢᱮᱱᱟᱜᱼᱟ ᱛᱚ ᱚᱱᱟ ᱵᱟᱨᱮᱛᱮᱧ ᱞᱟᱹᱭᱮᱫᱟ ᱡᱮ ᱤᱧ ᱡᱟᱛᱨᱟᱠᱚ ᱢᱮᱞᱟᱠᱚ ᱟᱹᱰᱤᱜᱮᱧ ᱠᱩᱥᱤᱣᱟᱜᱼᱟ ᱛᱚ ᱱᱤᱭᱟᱹ ᱦᱚᱜᱼᱚᱸᱭ ᱟᱞᱮ ᱦᱤᱡᱩᱜ ᱠᱟᱱ ᱥᱚᱡᱽᱱᱮ ᱯᱟᱛᱟ ᱚᱱᱟᱫᱚ ᱟᱹᱰᱤᱜᱮ ᱢᱟᱱᱮ ᱵᱮᱥᱟ ᱤᱧ ᱜᱤᱫᱽᱨᱟᱹ ᱩᱢᱮᱨ ᱠᱷᱚᱡᱤᱧ ᱧᱮᱞ ᱟᱹᱜᱩᱣᱠᱟᱜᱼᱟ ᱛᱚ ᱩᱭᱦᱟᱹᱨ ᱱᱤᱛᱚᱜ ᱦᱚᱸᱧ ᱩᱭᱦᱟᱹᱨᱟ ᱛᱚ ᱱᱤᱛᱚᱜ ᱢᱟ ᱵᱟᱝᱤᱧ ᱥᱮᱱ ᱟᱠᱟᱱᱟ ᱟᱭᱢᱟᱫᱤᱱ ᱦᱩᱭᱮᱱᱟ ᱛᱚ ᱚᱱᱟᱜᱮ ᱩᱭᱦᱟᱹᱨ ᱦᱤᱡᱩᱜᱼᱟ ᱡᱮ ᱤᱧ ᱢᱟᱱᱮ ᱥᱮᱫᱟᱭ ᱠᱟᱛᱷᱟ ᱠᱚ ᱫᱤᱥᱟᱹ ᱠᱟᱛᱮ ᱜᱮ ᱜᱤᱫᱽᱨᱟᱹ ᱵᱮᱲᱟ ᱨᱮᱭᱟᱜ ᱠᱟᱛᱷᱟᱠᱚ ᱫᱤᱥᱟᱹ ᱠᱟᱛᱮ ᱡᱮ ᱤᱧ ᱢᱟᱱᱮ ᱟᱹᱰᱤ ᱵᱮᱥᱤᱧ ᱵᱩᱡᱷᱟᱹᱣᱮᱫ ᱠᱟᱱ ᱛᱟᱦᱮᱱ ᱟᱹᱰᱤ ᱢᱟᱱᱮ ᱵᱮᱥ ᱠᱟᱛᱮ ᱜᱮ ᱱᱤᱛᱚᱜ ᱦᱚᱸᱧ ᱩᱭᱦᱟᱹᱨ ᱮᱫᱟ ᱡᱮ ᱢᱟᱱᱮ ᱟᱹᱰᱤᱜᱮᱧ ᱨᱟᱹᱥᱠᱟᱹᱜ ᱠᱟᱱ ᱛᱟᱦᱮᱱ ᱜᱟᱛᱮᱠᱚ ᱥᱟᱶᱛᱮ ᱟᱭᱢᱟ ᱠᱤᱪᱷᱩ ᱠᱟᱛᱷᱟ ᱱᱤᱛᱚᱜᱦᱚᱸ ᱜᱤᱫᱽᱨᱟᱹ ᱵᱮᱲᱟ ᱨᱮᱭᱟᱜ ᱩᱭᱦᱟᱹᱨ ᱦᱤᱡᱩᱜᱼᱟ ᱚᱱᱟ ᱯᱟᱛᱟᱠᱚ ᱡᱟᱛᱨᱟ ᱢᱮᱞᱟ ᱚᱱᱟ ᱵᱟᱨᱮᱛᱮ ᱛᱚ ᱡᱟᱦᱟᱸᱭ ᱜᱮ ᱱᱤᱡᱮᱛᱮ ᱦᱚᱸᱭ ᱜᱮ ᱜᱤᱫᱽᱨᱟᱹ ᱠᱟᱛᱷᱟᱠᱚ ᱩᱭᱦᱟᱹᱨ ᱠᱟᱛᱮ ᱢᱟᱱᱮ ᱟᱹᱰᱤ ᱟᱯᱥᱳᱥ ᱜᱮ ᱵᱩᱡᱷᱟᱹᱜᱼᱟ ᱡᱮ ᱤᱧ ᱱᱤᱛᱚᱜ ᱡᱩᱫᱤ ᱵᱟᱝ ᱤᱧ ᱥᱮᱱ ᱫᱟᱲᱮᱜ ᱠᱷᱟᱡ ᱛᱚ ᱚᱱᱟᱜᱮᱧ ᱢᱮᱱ ᱚᱪᱚᱭᱮᱫᱟ ᱱᱚᱰᱮ ᱦᱚᱸ ᱴᱷᱤᱠ ᱜᱮᱭᱟ ᱛᱚ ᱟᱞᱮᱦᱚᱸ ᱢᱟᱱᱮ ᱤᱧᱦᱚᱸ ᱱᱚᱝᱠᱟᱜᱮᱧ ᱵᱩᱡᱷᱟᱹᱣᱮᱜᱼᱟ ᱩᱭᱦᱟᱹᱨᱮᱜᱼᱟᱹᱧ ᱜᱤᱫᱽᱨᱟᱹ ᱵᱮᱲᱟ ᱨᱮᱭᱟᱜ ᱠᱟᱛᱷᱟ ᱠᱚ ᱡᱮ ᱤᱧ ᱱᱤᱛᱚᱜᱨᱮ ᱵᱟᱹᱧ ᱥᱮᱱ ᱫᱟᱲᱮᱜ ᱠᱷᱟᱡ ᱛᱳᱢᱟᱨ ᱵᱟᱝᱤᱧ ᱥᱮᱱ ᱫᱟᱲᱟᱮᱭᱟᱜᱼᱟ ᱛᱚ ᱴᱷᱤᱠ ᱜᱮᱭᱟ ᱩᱭᱦᱟᱹᱨ ᱠᱟᱛᱮ ᱦᱚᱸ ᱠᱳᱱᱳ ᱤᱭᱟᱹ ᱵᱟᱹᱱᱩᱜᱼᱟ ᱛᱚ ᱚᱱᱟᱜᱮ